ᱟᱞᱮ ᱫᱚ ᱥᱚᱦᱨᱟᱭ ᱯᱚᱨᱚᱵᱽ ᱞᱮ ᱢᱟᱱᱟᱣᱟ ᱛᱟᱨᱯᱚᱨᱮ ᱵᱟᱦᱟᱞᱮ ᱢᱟᱱᱟᱣᱟ ᱛᱟᱨᱯᱚᱨᱮ ᱞᱮ ᱮᱨᱚᱜᱚᱜᱼᱟ ᱛᱟᱨᱯᱚᱨᱮ ᱟᱞᱮ ᱫᱚ ᱚᱱᱠᱟ ᱢᱮᱱᱟᱜ ᱞᱮᱭᱟ ᱛᱤᱱᱟᱹᱜ ᱠᱷᱟᱱᱫᱟᱱᱟᱞᱮ ᱩᱱᱟᱹᱜ ᱟᱨᱦᱚᱸ ᱵᱚᱸᱜᱟᱼᱵᱩᱨᱩ ᱚᱱᱟ ᱢᱤᱫᱴᱮᱱ ᱯᱚᱨᱚᱵᱽ ᱛᱟᱞᱮ ᱡᱮᱢᱚᱱ ᱛᱟᱨᱯᱚᱨ ᱟᱨᱚ ᱟᱭᱢᱟ ᱢᱮᱱᱟᱜᱼᱟ ᱛᱟᱨᱯᱚᱨ ᱦᱩᱭᱩᱜ ᱠᱟᱱᱟ ᱡᱚᱠᱷᱚᱱ ᱟᱞᱮ ᱞᱮ ᱵᱚᱸᱜᱟᱼᱵᱩᱨᱩᱜ ᱩᱱ ᱡᱚᱠᱷᱚᱱ ᱟᱞᱮ ᱡᱚᱛᱚ ᱦᱚᱲ ᱛᱤᱱᱟᱹᱜ ᱤᱭᱟᱹ ᱟᱞᱮ ᱜᱩᱥᱴᱤ ᱟᱞᱮ ᱩᱱᱟᱹᱜ ᱞᱮ ᱚᱸᱰᱮ ᱫᱚ ᱢᱟᱱᱫᱚ ᱚᱠᱟ ᱫᱚ ᱦᱩᱭᱩᱜ ᱠᱟᱱᱟ ᱥᱚᱦᱨᱟᱭ ᱨᱮ ᱵᱟᱝ ᱠᱷᱟᱱ ᱦᱚᱞᱤᱨᱮ ᱚᱱᱟᱞᱮ ᱰᱮᱴ ᱠᱟᱜᱼᱟ ᱚᱱᱟ ᱵᱚᱸᱜᱟᱼᱵᱩᱨᱩᱜ ᱯᱚᱨᱚᱵᱽ ᱟᱞᱮ ᱡᱮᱢᱚᱱ ᱱᱤᱭᱟᱹ ᱠᱚ ᱯᱚᱨᱚᱵᱽ ᱨᱮᱫᱚ ᱟᱞᱮ ᱫᱚ ᱟᱹᱰᱤ ᱨᱟᱹᱥᱠᱟᱹ ᱥᱚᱦᱨᱟᱭ ᱨᱮᱫᱚᱞᱮ ᱮᱱᱮᱡᱚᱜᱼᱟ ᱛᱟᱨᱯᱚᱨ ᱵᱟᱦᱟ ᱨᱮᱫᱚᱞᱮ ᱫᱟᱜ ᱞᱮ ᱫᱩᱞ ᱡᱚᱝ ᱟᱱᱟ ᱛᱟᱨᱯᱚᱨᱮ ᱵᱟᱯᱞᱟ ᱨᱮᱫᱚᱞᱮ ᱚᱱᱟ ᱦᱚᱸᱞᱮ ᱨᱟᱹᱥᱠᱟᱹᱭᱟ ᱚᱱᱟ ᱦᱚᱸᱞᱮ ᱮᱱᱮᱡᱚᱜᱼᱟ ᱛᱟᱨᱯᱚᱨᱮ ᱫᱚ ᱦᱩᱭᱩᱜ ᱠᱟᱱᱟ